ᱵᱮᱝᱜᱚᱞ ᱨᱮᱱ ᱦᱚᱲ ᱫᱚ ᱟᱞᱮ ᱫᱚ ᱵᱟᱦᱟ ᱥᱚᱦᱨᱟᱭ ᱞᱟᱠᱪᱟᱨ ᱮᱱᱮᱡ ᱥᱮᱨᱮᱧ ᱛᱟᱞᱟᱛᱮ ᱥᱮᱨᱣᱟᱞᱮ ᱵᱟᱧᱪᱟᱣᱟ ᱥᱚᱦᱨᱟᱭ ᱞᱮ ᱮᱱᱮᱡᱟ ᱢᱚᱬᱮ ᱥᱤᱧ ᱢᱚᱬᱮ ᱧᱤᱫᱟᱹ ᱵᱟᱦᱟᱞᱮ ᱮᱱᱮᱡᱟ ᱯᱮ ᱫᱤᱱ ᱩᱢᱩᱜ ᱟᱞᱮ ᱥᱟᱹᱨᱫᱤᱭᱟᱞᱮ ᱟᱨ ᱡᱟᱞᱮᱭᱟᱞᱮ ᱟᱨ ᱵᱚᱸᱜᱟᱼᱵᱩᱨᱩ ᱦᱚᱸ ᱚᱱᱠᱟᱜᱮ ᱥᱚᱦᱨᱟᱭ ᱨᱮᱦᱚᱸ ᱩᱢᱩᱜ ᱟᱞᱮ ᱵᱚᱸᱜᱟᱼᱵᱩᱨᱩᱜ ᱟᱞᱮ ᱟᱨᱞᱮ ᱥᱟᱨᱫᱤᱭᱟ ᱠᱷᱩᱱᱴᱟᱹᱣ ᱠᱚᱣᱟᱞᱮ ᱠᱷᱩᱱᱴᱟᱹᱣ ᱯᱚᱨ ᱟᱨᱚ ᱡᱟᱞᱮ ᱦᱚᱸ ᱢᱮᱱᱟᱜ ᱛᱟᱞᱮᱭᱟ ᱱᱚᱣᱟ ᱠᱚ ᱞᱟᱠᱪᱟᱨ ᱫᱚ ᱫᱟᱸᱥᱟᱭ ᱨᱮ ᱠᱟᱨᱟᱢ ᱠᱚ ᱦᱩᱭᱩᱜᱼᱟ ᱫᱟᱸᱥᱟᱭ ᱮᱱᱮᱡ ᱦᱩᱭᱩᱜᱼᱟ ᱫᱳᱸᱜᱮᱲ ᱫᱚᱱ ᱠᱚ ᱦᱩᱭᱩᱜᱼᱟ ᱞᱟᱸᱜᱽᱲᱮ ᱮᱱᱮᱡ ᱦᱩᱭᱩᱜᱼᱟ ᱯᱟᱛᱟ ᱮᱱᱮᱡ ᱠᱚ ᱦᱩᱭᱩᱜᱼᱟ ᱱᱤᱭᱟᱹ ᱞᱮᱠᱟ ᱛᱮᱜᱮ ᱟᱞᱮ ᱫᱚ ᱞᱟᱠᱪᱟᱨ ᱞᱮ ᱵᱟᱧᱪᱟᱣ ᱫᱚᱦᱚᱭᱟ